ᱩᱞ ᱵᱟᱜᱟᱱ ᱵᱮᱱᱟᱣ ᱞᱮᱠᱟᱛᱮ ᱯᱨᱚᱛᱷᱚᱢᱚᱛᱚ ᱫᱚ ᱜᱟᱰᱟᱧ ᱞᱟ ᱠᱮᱫᱟ ᱡᱮ ᱢᱟᱱᱮ ᱫᱚᱥᱯᱷᱩᱴ ᱯᱚᱨ ᱯᱚᱨ ᱜᱟᱰᱟ ᱞᱟᱧ ᱴᱷᱤᱠ ᱠᱮᱫᱟ ᱜᱟᱰᱟ ᱞᱟᱠᱟᱛᱮ ᱛᱟᱨᱯᱚᱨ ᱚᱱᱟᱨᱮ ᱜᱩᱨᱤᱡ ᱟᱨ ᱚᱱᱟ ᱦᱟᱥᱟ ᱢᱤᱠᱥ ᱠᱟᱛᱮ ᱤᱧ ᱡᱮ ᱤᱧ ᱵᱟᱛᱷᱟᱣ ᱠᱮᱫᱟ ᱵᱟᱛᱷᱟᱣ ᱴᱷᱤᱠ ᱠᱟᱛᱮ ᱛᱟᱭᱱᱚᱢ ᱛᱮ ᱚᱱᱟ ᱩᱞ ᱫᱟᱨᱮ ᱫᱚᱧ ᱨᱚᱦᱚᱭ ᱠᱮᱫᱟ ᱨᱚᱦᱚᱭ ᱠᱟᱛᱮ ᱛᱟᱭᱱᱚᱢ ᱛᱮ ᱟᱨᱚ ᱚᱱᱟ ᱦᱟᱥᱟ ᱫᱷᱟᱨᱮ ᱫᱷᱟᱨᱮᱛᱮ ᱱᱚᱣᱟ ᱦᱟᱥᱟ ᱫᱚ ᱚᱱᱟ ᱩᱞ ᱵᱟᱜᱟᱱ ᱩᱞ ᱫᱟᱨᱮ ᱫᱟᱨᱮᱛᱮ ᱫᱷᱟᱨᱮ ᱫᱷᱟᱨᱮ ᱛᱮᱧ ᱮᱢᱟᱣᱟᱫᱟ ᱟᱨᱚ ᱡᱮᱢᱚᱱ ᱢᱳᱴᱟ ᱤᱫᱤᱭᱮᱱᱟ ᱛᱮᱢᱱᱤᱜᱮ ᱟᱨᱚ ᱚᱱᱟ ᱫᱩᱧ ᱦᱟᱥᱟ ᱫᱩᱧ ᱮᱢ ᱤᱫᱤᱭᱟᱜ ᱠᱟᱱᱟ ᱟᱨ ᱢᱟᱱᱮ ᱜᱩᱨᱤᱡ ᱢᱮᱥᱟ ᱦᱟᱥᱟ ᱫᱚᱧ ᱮᱢ ᱤᱫᱤᱭᱟᱜ ᱠᱟᱱᱟ ᱚᱱᱠᱟ ᱠᱟᱛᱮ ᱫᱚᱥ ᱵᱟᱨᱚᱴᱟ ᱩᱞᱤᱧ ᱨᱚᱦᱚᱭ ᱠᱮᱫᱟ ᱩᱞ ᱨᱚᱦᱚᱭ ᱠᱟᱛᱮ ᱡᱚᱛᱚᱜᱮ ᱢᱚᱴᱟᱢᱩᱴᱤ ᱵᱟᱧᱪᱟᱣ ᱮᱱᱟ ᱛᱚᱵᱮ ᱚᱱᱟᱨᱮ ᱟᱨᱚ ᱢᱤᱫᱴᱤᱡ ᱫᱟᱨᱮ ᱫᱚ ᱢᱟᱱᱮ ᱜᱩᱡᱩᱜ ᱮᱦᱚᱵ ᱞᱮᱱ ᱛᱤᱧᱟᱹ ᱩᱢ ᱥᱚᱢᱚᱭ ᱚᱱᱟᱫᱚ ᱟᱨᱚ ᱦᱟᱥᱟ ᱞᱟ ᱠᱟᱛᱮ ᱤᱧ ᱧᱮᱞ ᱠᱮᱫᱟ ᱡᱮ ᱱᱚᱣᱟᱫᱚ ᱠᱟᱹᱴᱤᱡ ᱫᱷᱤᱨᱤ ᱦᱟᱥᱟ ᱠᱟᱱᱟ ᱩᱱ ᱥᱚᱢᱚᱭ ᱫᱚ ᱟᱨᱚ ᱮᱴᱟᱜ ᱦᱟᱥᱟ ᱮᱢ ᱠᱟᱛᱮ ᱟᱨᱚᱧ ᱡᱚᱛᱚᱱ ᱨᱩᱣᱟᱹᱲ ᱠᱮᱫᱟ ᱩᱱ ᱥᱚᱢᱚᱭ ᱫᱚ ᱱᱟᱯᱟᱭᱜᱮ ᱫᱟᱮᱭᱮᱱ ᱛᱤᱧᱟ ᱚᱱᱠᱟ ᱠᱟᱛᱮ ᱜᱮ ᱤᱞ ᱫᱚ ᱵᱟᱜᱟᱱᱤᱧ ᱛᱮᱭᱟᱨ ᱫᱟᱲᱮᱭᱟᱜ ᱛᱟᱦᱮᱸᱜᱼᱟ